ᱦᱮᱸ ᱤᱧᱟ ᱜ ᱞᱟᱠᱪᱟᱨᱟᱜ ᱦᱮᱣᱟ ᱫᱚ ᱢᱮᱱᱟᱜ ᱛᱤᱧᱟ ᱥᱚᱨᱦᱟᱭ ᱵᱚᱸᱜᱟ ᱨᱮᱱᱟᱜ ᱠᱷᱩᱱᱴᱟᱹᱣ ᱢᱟᱦᱟ ᱦᱤᱞᱳᱜ ᱤᱱᱟᱹ ᱦᱤᱞᱳᱜ ᱫᱚ ᱪᱟᱣᱞᱮ ᱨᱤᱫ ᱜᱩᱰᱟᱹ ᱠᱟᱛᱮ ᱜᱚᱲᱟ ᱫᱩᱣᱟᱹᱨ ᱠᱷᱚᱱᱟ ᱚᱲᱟᱜ ᱫᱩᱣᱟᱹᱨ ᱫᱷᱟᱹᱵᱤᱡ ᱟᱞᱯᱚᱱᱟᱧ ᱮᱢᱟ ᱟᱨ ᱜᱚᱲᱟ ᱫᱩᱣᱟᱹᱨ ᱨᱮ ᱫᱷᱩᱵᱤ ᱜᱷᱟᱥ ᱤᱧ ᱮᱨ ᱠᱟᱜᱼᱟ ᱡᱟᱛᱮ ᱜᱟᱹᱭ ᱰᱟᱝᱨᱟ ᱡᱚᱠᱷᱚᱱ ᱞᱮ ᱠᱷᱟᱹᱲ ᱠᱚᱣᱟ ᱩᱱ ᱥᱚᱢᱚᱭ ᱩᱱᱠᱩ ᱡᱚᱢ ᱡᱚᱢ ᱛᱮᱠᱚ ᱵᱚᱞᱚ ᱫᱟᱲᱮᱭᱟᱜ ᱢᱟ ᱮᱱᱦᱤᱞᱚᱜ ᱫᱚ ᱩᱱᱠᱩᱣᱟᱜ ᱫᱚ ᱵᱤᱥᱨᱟᱢ ᱫᱤᱱ ᱠᱟᱱᱟ ᱟᱨ ᱮᱱᱦᱤᱞᱳᱜ ᱫᱚ ᱢᱚᱡᱽ ᱜᱮ ᱩᱱᱠᱩ ᱫᱚ ᱛᱩᱯᱩ ᱥᱟᱯᱷᱟ ᱠᱚᱣᱟᱞᱮ ᱟᱨ ᱫᱮᱨᱮᱧ ᱠᱚᱨᱮᱜ ᱥᱩᱱᱩᱢ ᱞᱮ ᱚᱡᱚᱜ ᱟᱠᱚᱣᱟ ᱟᱨ ᱦᱚᱲᱢᱚ ᱨᱮᱦᱚᱸ ᱪᱷᱚᱯᱞᱮ ᱮᱢᱟ ᱠᱚᱣᱟ ᱠᱚ ᱮᱢᱟ ᱠᱚᱣᱟᱞᱮ ᱟᱨ ᱛᱟᱨᱯᱚᱨᱮ ᱢᱟᱹᱡᱷᱤ ᱥᱮ ᱟᱨ ᱢᱚᱬᱮ ᱦᱚᱲ ᱦᱮᱡ ᱠᱟᱛᱮ ᱩᱱᱠᱩ ᱠᱚ ᱥᱮᱨᱮᱧ ᱟᱠᱚᱣᱟ ᱠᱚ ᱱᱚᱣᱟ ᱢᱮᱱ ᱠᱟᱛᱮ ᱡᱮ ᱦᱚᱲᱟ ᱯᱮᱨᱮᱡᱽ ᱯᱮ ᱢᱮᱱᱛᱮ ᱟᱨ ᱟᱨ ᱤᱧᱫᱚ ᱠᱷᱟᱥ ᱞᱮᱠᱟᱛᱮ ᱤᱱᱟᱹ ᱦᱤᱞᱳᱜ ᱫᱚ ᱚᱱᱮ ᱪᱟᱣᱞᱮ ᱨᱤᱫ ᱜᱩᱲᱟᱹ ᱠᱟᱛᱮ ᱜᱳᱲᱟ ᱫᱩᱣᱟᱹᱨ ᱨᱮ ᱟᱞᱯᱚᱱᱟᱧ ᱮᱢ ᱜᱮᱭᱟ ᱟᱨ ᱫᱷᱩᱵᱤ ᱜᱷᱟᱥ ᱤᱧ ᱮᱨ ᱠᱟᱜᱼᱟ